ᱥᱮᱲᱟ ᱠᱟᱜ ᱤᱧ ᱱᱤᱭᱟᱹ ᱵᱟᱦᱟ ᱥᱚᱦᱚᱨᱟᱭ ᱥᱮᱨᱮᱧ ᱞᱟᱹᱜᱤᱫ ᱫᱚ ᱟᱭᱳ ᱵᱟᱵᱟ ᱴᱷᱮᱱ ᱠᱷᱚᱱᱤᱧ ᱥᱮᱲᱟ ᱠᱟᱜᱼᱟ ᱯᱟᱛᱟ ᱮᱱᱮᱡ ᱥᱚᱦᱚᱨᱟᱭ ᱮᱱᱮᱡ ᱞᱟᱜᱽᱲᱮ ᱮᱱᱮᱡ ᱚᱱᱟᱫᱚ ᱟᱭᱳ ᱵᱟᱵᱟ ᱴᱷᱮᱱ ᱠᱷᱚᱱᱤᱧ ᱥᱮᱬᱟ ᱠᱟᱜᱼᱟ ᱯᱮᱠᱴᱤᱥ ᱠᱟᱜᱼᱟ ᱞᱮ ᱜᱷᱚᱱᱴᱟ ᱮᱠ ᱰᱮᱲ ᱜᱷᱚᱱᱴᱟ ᱞᱮᱠᱟᱞᱮ ᱯᱮᱠᱴᱤᱥᱟ ᱟᱨ